ᱤᱧ ᱡᱟᱦᱟᱸ ᱡᱤᱵᱤᱠᱟ ᱡᱤᱵᱤᱠᱟ ᱢᱮᱱᱟᱜ ᱟᱠᱟᱫ ᱛᱤᱧᱟ ᱥᱮ ᱪᱟᱥᱵᱟᱥᱟᱹᱧ ᱚᱱᱟ ᱡᱤᱵᱤᱠᱟ ᱪᱮᱛᱟᱱ ᱨᱮᱫᱚ ᱨᱟᱹᱥᱠᱟᱹ ᱫᱚ ᱢᱮᱱᱟᱜ ᱟᱠᱟᱫ ᱜᱮᱭᱟ ᱠᱤᱱᱛᱩ ᱛᱟᱨ ᱛᱩᱞᱚᱱᱟ ᱛᱷᱚᱲᱟ ᱠᱚᱥᱴᱚ ᱦᱚᱸ ᱢᱮᱱᱟᱜ ᱠᱟᱫᱟ ᱪᱮᱫᱟᱜ ᱥᱮ ᱪᱟᱥᱵᱟᱥ ᱱᱤᱛᱳᱜ ᱫᱚ ᱡᱟ ᱩᱰᱤᱡ ᱦᱩᱭᱩᱜ ᱠᱟᱱᱟ ᱛᱟᱛᱮ ᱟᱹᱰᱤ ᱢᱚᱡ ᱫᱚ ᱵᱟᱝ ᱫᱚ ᱦᱩᱭᱩᱜ ᱠᱟᱱᱟ ᱫᱟᱜᱽ ᱴᱷᱤᱠᱼᱴᱷᱟᱠ ᱵᱟᱭ ᱫᱟᱜᱽ ᱮᱫᱟ ᱠᱷᱚᱨᱟ ᱚᱠᱛᱚ ᱦᱚᱸ ᱟᱹᱰᱤ ᱟᱸᱴᱮ ᱥᱤᱛᱩᱝ ᱮᱫᱟ ᱠᱷᱚᱨᱟ ᱨᱮᱦᱚᱸᱭ ᱫᱟᱜᱽ ᱮᱫᱟ ᱵᱚᱨᱥᱟ ᱨᱮᱦᱚᱸᱭ ᱫᱟᱜᱽ ᱮᱫᱟ ᱫᱟᱜᱽ ᱨᱮᱭᱟᱜ ᱠᱳᱱᱳ ᱱᱤᱭᱚᱢ ᱠᱟᱱᱩᱱ ᱵᱟᱹᱱᱩᱜ ᱟ ᱠᱟᱫᱟ ᱟᱨ ᱱᱤᱭᱟᱹ ᱫᱟᱜᱽ ᱠᱷᱟᱹᱛᱤᱨ ᱛᱮ ᱡᱟᱦᱟᱸ ᱦᱩᱲᱩ ᱵᱚᱨᱥᱟ ᱦᱩᱲᱩ ᱜᱮᱫ ᱡᱚᱠᱷᱮᱡ ᱯᱳᱥᱼᱢᱟᱜᱽ ᱢᱟᱥ ᱥᱩᱢᱟᱹᱭ ᱫᱟᱜᱽ ᱮᱫᱟ ᱛᱟᱛᱮ ᱠᱟᱹᱢᱤ ᱟᱹᱰᱤ ᱦᱟᱨᱳᱱ ᱟᱹᱭᱠᱟᱹᱜ ᱠᱟᱱᱟ ᱟᱨ ᱡᱟᱹᱥᱛᱤ ᱚᱠᱛᱚ ᱟᱨ ᱴᱟᱠᱟᱼᱯᱚᱭᱥᱟ ᱡᱟᱹᱥᱛᱤ ᱠᱷᱚᱨᱚᱪᱚᱜ ᱠᱟᱱᱟ ᱟᱨ ᱵᱤᱥᱤ ᱴᱟᱠᱟ ᱯᱩᱭᱥᱟᱹ ᱠᱷᱚᱨᱚᱪ ᱞᱮᱱᱠᱷᱟᱡ ᱦᱳᱲᱳ ᱥᱮ ᱡᱟ ᱩᱯᱟᱨᱡᱚᱱ ᱦᱩᱭᱩᱜᱼᱟ ᱛᱟᱨ ᱛᱩᱞᱚᱱᱟᱢᱩᱞᱚᱠ ᱫᱟᱢ ᱠᱚᱢ ᱜᱮ ᱧᱟᱢᱚᱜᱼᱟ ᱵᱤᱥᱤ ᱠᱷᱟᱴᱩᱱᱤ ᱦᱩᱭᱩᱜᱼᱟ ᱠᱤᱱᱛᱩ ᱞᱟᱵᱽ ᱫᱚ ᱠᱚᱢ ᱜᱮ ᱦᱩᱭᱩᱜᱼᱟ ᱟᱨ ᱱᱤᱭᱟᱹ ᱠᱷᱟᱹᱛᱤᱨ ᱛᱮᱜᱮ ᱟᱯᱱᱟᱨᱟᱜ ᱵᱤᱵᱷᱤᱱᱱᱚ ᱥᱚᱢᱚᱥᱥᱟ ᱦᱳᱭᱳᱜᱼᱟ ᱟᱨ ᱟᱯᱱᱟᱨ ᱨᱮᱱ ᱡᱟᱦᱟᱸᱭ ᱛᱟᱭᱚᱢ ᱯᱤᱲᱦᱤ ᱢᱮᱱᱟᱜ ᱟᱠᱟᱫ ᱠᱚᱣᱟ ᱩᱱᱠᱩ ᱫᱚ ᱱᱤᱭᱟᱹ ᱪᱟᱥᱵᱟᱥ ᱪᱮᱛᱟᱱ ᱨᱮ ᱫᱚ ᱵᱟᱠᱚ ᱱᱤᱨᱵᱷᱚᱨ ᱫᱟᱲᱮᱭᱟᱜᱼᱟ ᱪᱮᱫᱟᱜ ᱥᱮ ᱱᱚᱜᱼᱚᱭ ᱪᱟᱥ ᱥᱮ ᱵᱚᱨᱥᱟ ᱠᱷᱚᱨᱟ ᱴᱷᱤᱠᱼᱴᱷᱟᱠ ᱵᱟᱭ ᱫᱟᱜᱽ ᱮᱫᱟ ᱟᱨ ᱦᱩᱲᱩ ᱫᱟᱢ ᱠᱚᱦᱚᱸ ᱟᱹᱰᱤ ᱟᱸᱴ ᱠᱚᱢ ᱜᱮᱭᱟ ᱛᱟᱛᱮ ᱪᱟᱥ ᱠᱟᱛᱮ ᱩᱱᱟᱹᱜ ᱞᱟᱵᱽ ᱵᱟᱝ ᱦᱩᱭᱩᱜ ᱠᱟᱱᱟ